ᱱᱚᱣᱟ ᱪᱟᱸᱯᱟ ᱠᱚᱞ ᱫᱚ ᱟᱹᱡᱰᱤ ᱨᱮᱭᱟᱲ ᱫᱟᱜ ᱛᱩᱫᱩᱜᱼᱟ ᱱᱚᱣᱟ ᱪᱟᱸᱯᱟ ᱠᱚᱞ ᱨᱮ ᱭᱟᱜ ᱫᱟᱜᱼᱮᱢ ᱧᱩ ᱞᱮᱠᱷᱟᱡ ᱥᱤᱛᱩᱝ ᱫᱤᱱ ᱵᱟᱹᱭᱦᱟᱹᱲ ᱥᱮᱫ ᱠᱷᱚᱱ ᱦᱮᱡ ᱠᱟᱛᱮᱫ ᱡᱟᱦᱟᱸ ᱥᱮᱫ ᱠᱟᱹᱢᱤ ᱠᱷᱚᱡ ᱦᱮᱡ ᱠᱟᱛᱮᱫ ᱪᱟᱸᱯᱟ ᱠᱚᱞ ᱨᱮᱭᱟᱜ ᱫᱟᱜ ᱧᱩ ᱠᱟᱛᱮᱫ ᱦᱚᱲᱢᱚ ᱨᱮ ᱡᱤᱣᱤ ᱨᱮ ᱟᱹᱰᱤ ᱡᱤᱭᱟᱹᱲ ᱟᱹᱭᱠᱟᱹᱜᱼᱟ ᱱᱤᱭᱟᱹ ᱪᱟᱸᱯᱟ ᱠᱚᱞ ᱫᱚ ᱢᱟᱱᱮ ᱢᱤᱫ ᱦᱟᱛ ᱠᱷᱚᱡ ᱱᱟᱥᱮᱱᱟᱜ ᱡᱮᱹᱞᱮᱧ ᱧᱚᱜ ᱦᱩᱭᱩᱜᱼᱟ ᱟᱨ ᱚᱱᱟ ᱪᱟᱸᱯᱟ ᱠᱚᱞ ᱚᱱᱮ ᱳᱭ ᱛᱤᱛᱮ ᱪᱟᱸᱯᱟᱣ ᱞᱟᱹᱜᱤᱫ ᱵᱷᱟᱹᱜᱤ ᱥᱩᱵᱤᱫᱟ ᱜᱮ ᱧᱟᱢᱚᱜᱼᱟ ᱟᱨ ᱱᱚᱣᱟ ᱪᱟᱸᱯᱟ ᱠᱚᱞ ᱨᱮᱭᱟᱜ ᱫᱟᱜ ᱫᱚ ᱟᱹᱰᱤ ᱨᱮᱭᱟᱲ ᱟᱹᱭᱠᱟᱹᱜᱼᱟ